ᱱᱤᱭᱟᱹ ᱚᱠᱛᱚ ᱨᱮ ᱡᱩᱣᱟᱹᱱ ᱠᱚ ᱵᱮᱠᱟᱨ ᱵᱟᱵᱚᱛ ᱛᱮ ᱩᱭᱦᱟᱹᱨ ᱫᱚ ᱟᱹᱰᱤ ᱞᱟᱹᱠᱛᱤ ᱠᱟᱱᱟ ᱪᱮᱫᱟᱜ ᱥᱮ ᱱᱤᱛᱳᱜ ᱡᱩᱣᱟᱹᱱ ᱠᱚᱣᱟᱜ ᱴᱟᱠᱟ ᱯᱚᱭᱥᱟ ᱟᱨᱡᱟᱣ ᱨᱮᱭᱟᱜ ᱦᱚᱨᱼᱰᱟᱦᱟᱨ ᱠᱚᱢ ᱤᱫᱤᱜ ᱠᱟᱱᱟ ᱱᱚᱣᱟ ᱠᱚ ᱩᱭᱦᱟᱹᱨ ᱵᱷᱟᱵᱱᱟ ᱫᱚ ᱮᱠᱟᱞ ᱜᱮ ᱞᱟᱹᱠᱛᱤ ᱠᱟᱱᱟ ᱡᱩᱣᱟᱹᱱ ᱠᱚ ᱪᱮᱫᱞᱮᱠᱟ ᱨᱮ ᱠᱟᱹᱢᱤᱭᱟᱠᱚ ᱱᱚᱣᱟ ᱠᱚ ᱵᱟᱨᱮᱛᱮ ᱢᱤᱫᱼᱵᱟᱨ ᱠᱟᱛᱷᱟ ᱞᱟᱹᱭᱮᱫᱟ ᱡᱩᱣᱟᱹᱱ ᱠᱚ ᱱᱤᱛᱳᱜ ᱡᱩᱜᱽ ᱨᱮ ᱡᱮᱢᱚᱱ ᱥᱚᱨᱠᱟᱨᱤ ᱪᱟᱹᱠᱨᱤᱼᱵᱟᱹᱠᱨᱤ ᱠᱟᱹᱢᱤ ᱠᱚ ᱮᱠᱫᱚᱢ ᱜᱮ ᱵᱟᱝ ᱧᱟᱢᱚᱜ ᱠᱟᱱᱟ ᱛᱟᱦᱚᱞᱮ ᱡᱩᱣᱟᱹᱱ ᱠᱚ ᱱᱤᱛᱳᱜ ᱵᱮᱵᱥᱟ ᱵᱟᱱᱤᱡᱽᱡᱚ ᱨᱮ ᱟᱬᱜᱳᱱ ᱞᱟᱜᱟᱣ ᱠᱚᱣᱟ ᱢᱟᱱᱮ ᱵᱮᱯᱟᱨ ᱠᱟᱹᱢᱤ ᱨᱮ ᱟᱬᱜᱳᱱ ᱞᱟᱜᱟᱣ ᱠᱚᱣᱟ ᱱᱟᱱᱟᱦᱩᱱᱟᱹᱨ ᱵᱮᱯᱟᱨ ᱞᱩᱜᱽᱲᱤᱡ ᱵᱮᱯᱟᱨ ᱵᱳᱭ ᱵᱮᱯᱟᱨ ᱥᱮᱵᱡᱤ ᱵᱮᱯᱟᱨ ᱡᱟᱵᱛᱤᱭᱚ ᱵᱩᱞᱩᱝ ᱥᱩᱱᱩᱢ ᱵᱮᱯᱟᱨ ᱡᱟᱵᱚᱛᱤᱭᱚ ᱵᱮᱯᱟᱨ ᱨᱮ ᱡᱚᱛᱚ ᱠᱚ ᱡᱚᱯᱲᱟᱣ ᱫᱚᱨᱠᱟᱨ ᱠᱟᱱᱟ ᱟᱨ ᱡᱩᱣᱟᱹᱱ ᱠᱚ ᱵᱮᱠᱟᱨ ᱠᱷᱚᱱ ᱥᱟᱦᱟ ᱞᱟᱹᱜᱤᱫ ᱥᱚᱨᱠᱟᱨ ᱥᱚᱨᱠᱟᱨ ᱯᱨᱚᱛᱛᱮᱠᱴᱟ ᱮᱞᱟᱠᱟ ᱨᱮ ᱥᱮ ᱡᱚᱛᱚ ᱮᱞᱟᱠᱟ ᱨᱮ ᱠᱟᱹᱢᱤ ᱮᱢ ᱞᱮᱠᱟᱱᱟᱜ ᱯᱨᱚᱡᱮᱠᱴ ᱟᱹᱜᱩᱭ ᱫᱚᱨᱠᱟᱨ ᱠᱟᱱᱟ ᱵᱤᱥᱮᱥ ᱠᱟᱛᱮᱫ ᱴᱮᱠᱱᱮᱠᱮᱞᱤ ᱡᱟᱦᱟᱸ ᱫᱚ ᱯᱨᱚᱡᱩᱠᱛᱤ ᱜᱚᱛᱚ ᱢᱤᱫᱴᱮᱡ ᱯᱨᱚᱡᱮᱠᱴ ᱟᱹᱜᱩ ᱫᱚᱨᱠᱟᱨ ᱠᱟᱱᱟ ᱚᱱᱠᱟᱱᱟᱜ ᱯᱨᱚᱡᱮᱠᱴ ᱟᱹᱜᱩᱭ ᱞᱮᱠᱷᱟᱱ ᱜᱮ ᱡᱩᱣᱟᱹᱱ ᱩᱱᱠᱩᱣᱟᱜ ᱵᱮᱠᱟᱨ ᱫᱚ ᱟᱹᱰᱤᱜᱟᱱ ᱜᱮ ᱥᱚᱞᱦᱮᱜᱼᱟ